ᱟᱞᱮᱫᱚ ᱦᱩᱰᱤᱧ ᱠᱷᱚᱱᱜᱮ ᱟᱭᱳᱼᱵᱟᱵᱟ ᱧᱮᱞ ᱠᱟᱛᱮ ᱜᱮᱞᱮ ᱪᱮᱫ ᱟᱠᱟᱱᱟ ᱟᱨ ᱟᱞᱮᱫᱚ ᱛᱤᱨᱞᱟᱹ ᱦᱚᱯᱚᱱ ᱠᱟᱱᱟᱞᱮ ᱦᱚᱯᱚᱱ ᱦᱩᱰᱤᱧ ᱦᱩᱰᱤᱧ ᱠᱷᱚᱱᱜᱮ ᱦᱳᱲᱳ ᱨᱚᱦᱚᱭ ᱪᱮ ᱦᱳᱲᱳ ᱤᱮᱫᱚᱠᱚ ᱪᱮᱫᱟᱞᱮᱭᱟ ᱟᱞᱮᱫᱚ ᱫᱟᱜᱠᱮᱫ ᱠᱷᱟᱱᱫᱚᱭ ᱦᱳᱲᱳ ᱯᱷᱟᱥᱴᱫᱚᱞᱮ ᱛᱳᱞᱟᱞᱮ ᱛᱩᱫᱟ ᱤᱥᱠᱮ ᱵᱟᱫᱽ ᱛᱳᱞᱟ ᱛᱩᱫ ᱠᱟᱛᱮ ᱫᱚ ᱞᱚᱥᱚᱫ ᱞᱚᱥᱚᱫᱟᱠᱚ ᱤᱥᱠᱮ ᱵᱟᱫᱽ ᱞᱚᱥᱚᱫ ᱠᱟᱛᱮᱱᱫᱚ ᱚᱱᱟ ᱨᱚᱦᱚᱭᱟᱞᱮ ᱟᱨ ᱨᱚᱦᱚᱭᱠᱮ ᱵᱟᱫᱽᱫᱚ ᱟᱨᱦᱚᱸ ᱠᱤᱪᱷᱩᱫᱤᱱ ᱦᱩᱭ ᱧᱚᱜᱚᱜᱼᱟ ᱚᱱᱟ ᱩᱰᱷᱟᱹᱣ ᱧᱚᱜᱚᱜᱼᱟ ᱚᱱᱟ ᱩᱰᱷᱟᱹᱣᱠᱮ ᱵᱟᱫᱽᱫᱚ ᱦᱮᱲᱦᱮᱫᱽ ᱟᱞᱮ ᱟᱨ ᱦᱮᱲᱦᱮᱫᱽᱠᱮ ᱵᱟᱫᱽᱫᱚ ᱵᱟᱞᱮ ᱪᱮᱠᱟᱦᱚᱸ ᱵᱟᱞᱮ ᱪᱮᱠᱟᱭᱟ ᱟᱨ ᱚᱱᱟ ᱡᱩᱫᱤ ᱵᱤᱞᱤᱞᱮᱱ ᱠᱷᱟᱱᱫᱚ ᱵᱤᱞᱤ ᱠᱟᱛᱮ ᱫᱚ ᱤᱨᱻᱟᱞᱮ ᱟᱨ ᱟᱹᱰᱤ ᱥᱟᱸᱜᱮᱛᱮᱜᱮ ᱢᱚᱡᱽᱜᱮ ᱵᱩᱡᱷᱟᱹᱜᱼᱟ ᱟᱹᱰᱤ ᱪᱮᱦᱨᱟ ᱵᱩᱡᱷᱟᱹᱜᱼᱟ ᱤᱨᱻ ᱨᱮ ᱥᱟᱸᱜᱮᱜᱮᱞᱮ ᱤᱨᱻᱟ ᱟᱞᱮ ᱚᱲᱟᱜ ᱦᱚᱲ ᱭᱟᱫᱽᱫᱚ ᱤᱧᱨᱮᱱ ᱜᱟᱛᱮᱠᱚᱠᱚ ᱛᱟᱦᱮᱱᱟ ᱩᱱᱠᱚᱠᱚ ᱥᱟᱞᱟᱜᱞᱮ ᱤᱨᱻᱟ ᱟᱹᱰᱤ ᱨᱟᱹᱥᱠᱟᱹ ᱵᱩᱡᱷᱟᱹᱜᱼᱟ ᱟᱨ ᱤᱨᱻ ᱪᱟᱵᱟ ᱠᱟᱛᱮᱱ ᱡᱮᱛᱮ ᱤᱨᱻ ᱪᱟᱵᱟ ᱠᱟᱛᱮᱱᱫᱚ ᱛᱚᱞᱟᱞᱮ ᱛᱚᱞ ᱠᱟᱛᱮᱱᱫᱚ ᱚᱲᱟᱜᱞᱮ ᱟᱹᱜᱩᱭᱟ ᱟᱨ ᱚᱲᱟᱜᱨᱮ ᱟᱹᱜᱩ ᱠᱟᱛᱮ ᱫᱚ ᱫᱟᱞᱟᱞᱮ ᱚᱱᱟ ᱫᱟᱞ ᱠᱟᱛᱮ ᱡᱟᱝᱟᱞᱮ ᱡᱟᱝ ᱠᱟᱛᱮ ᱫᱚ ᱚᱲᱟᱜᱞᱮ ᱟᱹᱜᱩᱭᱟ ᱟᱨ ᱛᱟᱨᱟᱣᱫᱚ ᱡᱚᱢᱟᱞᱮ ᱟᱨ ᱡᱚᱢ ᱵᱟᱲᱟ ᱡᱚᱢ ᱞᱟᱹᱜᱤᱫ ᱞᱮ ᱫᱚᱦᱚᱭᱟ ᱛᱟᱨᱟᱫᱚ ᱟᱨᱦᱚᱸ ᱠᱟᱞᱚᱢ ᱪᱟᱥ ᱞᱟᱹᱜᱤᱫ ᱤᱛᱟᱹ ᱮᱱᱠᱷᱟᱱ ᱫᱚ ᱤᱛᱟᱹ ᱞᱟᱹᱜᱤᱫ ᱠᱚᱞᱮ ᱫᱚᱦᱚᱭᱟ ᱟᱨᱵᱟᱝ ᱠᱷᱟᱱᱫᱚ ᱡᱟᱦᱟᱸ ᱛᱤᱥ ᱯᱩᱭᱥᱟᱹᱠᱚ ᱵᱟᱭ ᱤᱭᱟᱹ ᱜᱚᱫᱚᱜ ᱠᱷᱟᱱᱫᱚ ᱟᱹᱠᱷᱨᱤᱧ ᱦᱚᱸᱞᱮ ᱟᱹᱠᱷᱨᱤᱧ ᱜᱚᱫ ᱜᱮᱭᱟ ᱮᱱᱠᱷᱟᱱ ᱫᱚ ᱚᱱᱠᱟᱜᱮ ᱟᱨ ᱦᱳᱲᱳ ᱦᱳᱲᱳ ᱤᱨᱻᱫᱚ ᱪᱮ ᱦᱳᱲᱳ ᱚᱱᱟ ᱠᱟᱹᱢᱤ ᱠᱚᱫᱚ ᱱᱚᱝᱠᱟᱞᱮ ᱪᱮᱫ ᱟᱠᱟᱱᱟ ᱡᱮᱢᱚᱱᱛᱮ ᱧᱮᱞ ᱧᱮᱞᱛᱮᱜᱮ ᱠᱟᱹᱡ ᱠᱟᱹᱡᱛᱮᱜᱮ ᱦᱩᱰᱤᱧᱼᱦᱩᱰᱤᱧ ᱠᱷᱚᱱᱜᱮᱠᱚ ᱤᱫᱤᱞᱮᱭᱟ ᱮᱱᱠᱷᱟᱱᱫᱚ ᱚᱱᱟ ᱧᱮᱞ ᱠᱟᱛᱮᱜᱮ ᱪᱮᱫᱮᱱᱟᱞᱮ ᱟᱨ ᱪᱮᱫᱮᱱᱟᱹᱧ